ᱟᱹᱛᱳ ᱠᱚᱨᱮ ᱱᱤᱛᱳᱜ ᱪᱟᱥᱵᱟᱥ ᱨᱮ ᱠᱟᱹᱢᱤᱱ ᱜᱟᱠᱚ ᱦᱚᱲ ᱧᱟᱢ ᱥᱮ ᱥᱟᱵ ᱫᱚᱦᱚᱭ ᱞᱟᱜᱤᱫ ᱟᱹᱰᱤ ᱜᱟᱱ ᱠᱟᱹᱢᱤ ᱢᱮᱱᱟᱜᱼᱟ ᱡᱟᱦᱟᱸ ᱫᱚ ᱩᱱᱠᱩᱣᱟᱜ ᱡᱟᱦᱟᱸ ᱢᱚᱡᱩᱨᱤ ᱚᱱᱟ ᱴᱷᱤᱠᱼᱴᱷᱟᱠ ᱮᱢᱟᱠᱚ ᱦᱳᱭᱳᱜᱼᱟ ᱟᱨ ᱧᱮᱞᱚᱜ ᱠᱟᱱᱟ ᱢᱤᱫ ᱦᱚᱲ ᱫᱚᱦᱚᱭᱮ ᱞᱟᱹᱜᱤᱫ ᱛᱮ ᱡᱟᱦᱟᱸ ᱠᱩᱲᱟᱹᱭᱮ ᱧᱟᱢᱟ ᱡᱟᱦᱟᱸ ᱢᱤᱫ ᱪᱟᱸᱫᱳ ᱥᱮ ᱪᱷᱚ ᱢᱟᱥ ᱯᱚᱨ ᱚᱱᱠᱟ ᱦᱚᱸ ᱫᱚᱦᱚ ᱜᱟᱱᱚᱜᱼᱟ ᱛᱚ ᱚᱱᱟ ᱠᱩᱲᱟᱹᱭ ᱠᱟᱹᱢᱤ ᱞᱟᱦᱟ ᱨᱮᱜᱮ ᱮᱢ ᱞᱮᱠᱷᱟᱱ ᱟᱢ ᱴᱷᱮᱡ ᱠᱟᱹᱢᱤ ᱦᱚᱲ ᱵᱟᱠᱚ ᱫᱟᱹᱲᱟ ᱞᱟᱦᱟᱢ ᱮᱢᱟᱭ ᱠᱷᱟᱱ ᱟᱢ ᱴᱷᱮᱱᱮ ᱛᱟᱦᱮᱱᱟ ᱥᱮ ᱦᱟᱞᱟᱭᱟᱭ ᱚᱱᱟ ᱠᱟᱹᱢᱤ ᱛᱟᱞᱦᱮ ᱟᱢ ᱴᱷᱮᱱᱮ ᱴᱷᱤᱠᱼᱴᱷᱟᱠᱮ ᱛᱟᱦᱮᱱᱟ ᱟᱨ ᱡᱩᱫᱤ ᱠᱟᱹᱢᱤ ᱠᱟᱛᱮ ᱯᱚᱨᱮᱢ ᱮᱢᱟᱭᱟ ᱛᱟᱞᱦᱮ ᱩᱱᱤ ᱦᱚᱲ ᱫᱚ ᱩᱱᱤ ᱠᱟᱹᱢᱤᱭᱟᱱ ᱦᱚᱲ ᱫᱚ ᱪᱮᱫ ᱮᱭ ᱪᱤᱠᱟᱹᱭᱟ ᱠᱟᱹᱢᱤ ᱠᱮᱫᱟᱭ ᱯᱚᱨᱮᱨ ᱫᱤᱱ ᱵᱟᱝ ᱞᱟᱜᱟᱣᱟᱭᱟ ᱥᱮ ᱠᱟᱹᱣᱰᱤ ᱠᱚ ᱵᱟᱝ ᱯᱨᱚᱭᱳᱡᱚᱱᱚᱜ ᱛᱟᱭᱟ ᱛᱟᱞᱦᱮ ᱠᱷᱟᱱ ᱩᱱᱤ ᱫᱚ ᱟᱫᱚ ᱟᱢ ᱴᱷᱮᱱ ᱠᱷᱚᱱ ᱫᱚᱭ ᱪᱟᱞᱟᱣᱮᱱ ᱜᱮ ᱥᱮ ᱟᱢᱟᱜ ᱪᱟᱥ ᱠᱟᱹᱢᱤ ᱦᱚᱸ ᱴᱷᱤᱠᱼᱴᱷᱟᱠ ᱵᱟᱝ ᱨᱟᱠᱟᱵ ᱛᱟᱢᱟ ᱚᱱᱟᱛᱮ ᱱᱤᱛᱳᱜ ᱟᱹᱛᱳ ᱟᱲᱟᱜ ᱠᱚᱨᱮ ᱡᱩᱫᱤᱢ ᱠᱟᱹᱢᱤ ᱦᱚᱪᱚᱭᱮᱭᱟ ᱥᱮ ᱫᱚᱦᱚ ᱫᱟᱲᱮᱭᱟᱠᱚ ᱠᱷᱟᱱ ᱠᱟᱹᱢᱤ ᱞᱟᱦᱟ ᱨᱮᱜᱮ ᱠᱩᱲᱟᱹᱭ ᱮᱢ ᱫᱟᱲᱮᱣᱟᱠᱚ ᱠᱷᱟᱱ ᱟᱹᱰᱤ ᱵᱷᱟᱹᱜᱮᱜᱼᱟ ᱟᱨ ᱱᱤᱛᱳᱜᱟᱜ ᱡᱟᱦᱟᱸ ᱠᱩᱲᱟᱹᱭ ᱪᱟᱞᱟᱜ ᱠᱟᱱᱟ ᱠᱟᱹᱢᱤ ᱠᱚᱣᱟᱜ ᱧᱮᱞᱚᱜ ᱠᱟᱱᱟ ᱯᱟᱨ ᱰᱮ ᱱᱤᱛᱳᱜ ᱵᱟᱨ ᱥᱟᱭ ᱴᱟᱠᱟ ᱠᱟᱛᱮ